ᱤᱥᱠᱨᱩ ᱰᱟᱭᱵᱷᱟᱨ ᱫᱚ ᱦᱟᱸᱰᱮ ᱱᱟᱰᱮ ᱜᱤᱰᱤ ᱞᱮᱠᱷᱟᱱ ᱡᱟᱜᱟᱸ ᱨᱮ ᱵᱚᱞᱚ ᱫᱟᱲᱮᱭᱟᱜᱼᱟ ᱤᱥᱠᱨᱩ ᱰᱟᱭᱵᱷᱟᱨ ᱵᱟᱝ ᱥᱟᱢᱴᱟᱣ ᱞᱮᱠᱷᱟᱱ ᱡᱚᱠᱷᱚᱱ ᱛᱚᱠᱷᱚᱱ ᱵᱟᱡᱟᱣ ᱦᱳᱭ ᱫᱟᱲᱮᱭᱟᱜᱼᱟ ᱤᱥᱠᱨᱩ ᱵᱟᱭᱵᱷᱟᱨ ᱨᱮ ᱯᱞᱟᱥᱴᱤᱠ ᱢᱮᱥᱟ ᱵᱟᱝ ᱛᱟᱦᱮᱸ ᱞᱮᱱᱠᱷᱟᱱ ᱠᱟᱨᱮᱱᱴ ᱨᱮ ᱪᱮᱠᱤᱧ ᱡᱚᱠᱷᱚᱡ ᱡᱚᱠᱷᱚᱱ ᱛᱚᱠᱷᱚᱱ ᱥᱚᱴ ᱦᱳᱭ ᱫᱟᱲᱮᱭᱟᱜᱼᱟ